ᱤᱧ ᱢᱟᱨᱰᱤ ᱦᱳᱴᱮᱞ ᱠᱷᱚᱡ ᱡᱤᱞ ᱩᱛᱩ ᱫᱟᱠᱟᱧ ᱚᱰᱟᱨ ᱞᱮᱫᱟ ᱡᱟᱦᱟᱸ ᱫᱚ ᱴᱷᱟᱶ ᱟᱨᱩᱯᱷᱮᱨᱟᱣ ᱡᱩᱫᱟᱹ ᱨᱮ ᱮᱢ ᱦᱩᱭᱟᱠᱟᱱᱟ ᱚᱱᱟ ᱞᱟᱹᱜᱤᱫ ᱛᱮ ᱱᱟᱣᱟ ᱴᱷᱟᱶ ᱟᱨᱩᱯᱷᱮᱨᱟᱣᱤᱧ ᱮᱢ ᱟᱠᱟ ᱡᱟᱦᱟᱸ ᱫᱚ ᱦᱩᱭᱩᱜ ᱠᱟᱱᱟ ᱥᱚᱦᱟᱨᱚᱭ ᱢᱳᱲ ᱵᱟᱨᱚᱫᱩᱣᱟᱨᱤ ᱩᱛᱛᱚᱨ ᱫᱤᱱᱟᱡᱽᱯᱩᱨ ᱦᱳᱢ ᱨᱮᱴ ᱥᱟᱢᱟᱝ ᱨᱮ ᱵᱮᱞᱰᱟᱝᱜᱤ ᱟᱛᱳ ᱨᱮ